ᱤᱧ ᱜᱚᱲᱚᱢ ᱦᱟᱲᱟᱢ ᱫᱚ ᱢᱤᱥᱛᱨᱤ ᱛᱟᱦᱮᱸ ᱠᱟᱱᱟ ᱡᱟᱦᱟᱸ ᱫᱚ ᱚᱲᱟᱜ ᱠᱚᱨᱮᱱᱟᱜ ᱯᱟᱨᱠᱚᱢ ᱛᱮᱧ ᱱᱟᱦᱮᱞ ᱡᱩᱛ ᱚᱱᱟ ᱠᱚᱫᱚ ᱠᱷᱩᱵᱽ ᱵᱷᱟᱹᱜᱤ ᱥᱟᱹᱦᱤᱡ ᱛᱮ ᱫᱟᱲᱮᱭᱟᱜ ᱠᱟᱱ ᱛᱟᱦᱮᱱᱚᱜᱼᱟ ᱟᱫᱚ ᱤᱧ ᱦᱚᱸ ᱩᱱᱤ ᱧᱮᱞ ᱧᱮᱞ ᱛᱮ ᱚᱱᱟ ᱠᱚ ᱩᱱᱤ ᱞᱮᱠᱟ ᱤᱧᱦᱚᱸ ᱠᱟᱹᱢᱤᱨᱮ ᱪᱷᱩᱴᱟᱹᱣᱮᱱᱟ ᱟᱫᱚ ᱪᱷᱩᱴᱟᱹᱣ ᱮᱱ ᱠᱷᱟᱱ ᱚᱱᱟ ᱱᱟᱦᱮᱞ ᱡᱩᱛ ᱨᱮ ᱫᱚ ᱨᱩᱠᱟᱹ ᱞᱟᱜᱟᱜᱼᱟ ᱟᱨ ᱵᱟᱹᱥᱞᱟᱹ ᱤᱱᱟᱹ ᱵᱟᱨᱭᱟ ᱛᱟᱦᱮᱱ ᱠᱷᱟᱱ ᱛᱮᱜᱮ ᱠᱷᱩᱵᱽ ᱢᱚᱡᱽ ᱛᱮᱜᱮ ᱱᱟᱦᱮᱞ ᱫᱚᱢ ᱵᱮᱱᱟᱣ ᱥᱟᱹᱛ ᱫᱟᱲᱮᱭᱟᱜᱼᱟ ᱟᱫᱚ ᱱᱚᱜᱼᱚᱸᱭ ᱱᱚᱝᱠᱟ ᱛᱮᱜᱮ ᱤᱧᱫᱚ ᱱᱟᱦᱮᱞ ᱵᱮᱱᱟᱣ ᱤᱧ ᱪᱮᱫ ᱠᱮᱫᱟ ᱟᱨ ᱵᱮᱱᱟᱣ ᱠᱟᱛᱮᱫ ᱤᱧ ᱥᱤᱭᱳᱜ ᱟᱹᱭᱠᱟᱹᱣ ᱠᱮᱫᱟ ᱠᱷᱩᱵᱽ ᱡᱩᱛ ᱥᱟᱺᱦᱤᱡ ᱛᱮᱜᱮ ᱵᱩᱡᱷᱟᱹᱣ ᱵᱟᱲᱟ ᱠᱮᱫᱟ ᱟᱹᱰᱤ ᱱᱟᱯᱟᱭ ᱜᱮ ᱡᱩᱛ ᱫᱟᱲᱮᱭᱟᱜᱼᱟ ᱦᱮᱸ ᱚᱱᱟ ᱥᱟᱶ ᱥᱟᱶ ᱛᱮᱜᱮ ᱯᱟᱨᱠᱚᱢ ᱛᱮᱧ ᱚᱱᱟᱫᱚ ᱟᱨᱦᱚᱸ ᱟᱹᱰᱤ ᱟᱞᱜᱟ ᱜᱮᱭᱟ ᱚᱱᱟᱦᱚᱸ ᱨᱩᱠᱟᱹ ᱟᱨ ᱵᱟᱹᱥᱞᱟᱹ ᱛᱟᱦᱮᱸ ᱞᱮᱱᱠᱷᱟᱡ ᱜᱮ ᱦᱩᱭᱩᱜᱚᱜᱼᱟ ᱚᱱᱟ ᱨᱩᱠᱟᱹ ᱯᱳᱱᱭᱟ ᱠᱚᱴᱷᱮ ᱵᱮᱱᱟᱣ ᱦᱩᱭᱩᱜᱚᱜᱼᱟ ᱵᱮᱱᱟᱣ ᱠᱟᱛᱮᱫ ᱯᱟᱨᱭᱟᱲᱤ ᱠᱚ ᱵᱮᱱᱟᱣ ᱦᱩᱭᱩᱜᱚᱜᱼᱟ ᱞᱟᱜᱟᱣ ᱠᱟᱛᱮᱫ ᱟᱫᱚ ᱵᱟᱵᱮᱨ ᱛᱮᱧ ᱦᱩᱭᱩᱜᱼᱟ ᱟᱫᱚ ᱯᱟᱨᱠᱚᱢ ᱛᱮᱧ ᱞᱮᱠᱟ ᱫᱚ ᱵᱟᱨ ᱦᱚᱲ ᱛᱮ ᱜᱟᱱ ᱦᱚᱪᱚᱭ ᱦᱩᱭᱩᱜᱚᱜᱼᱟ ᱢᱤᱫ ᱦᱚᱲ ᱛᱮᱫᱚ ᱵᱟᱝ ᱦᱩᱭᱩᱜᱚᱜᱼᱟ ᱟᱫᱚ ᱫᱚ ᱚᱱᱟ ᱦᱚᱸᱧ ᱥᱮᱬᱟ ᱠᱮᱫᱟ ᱟᱨ ᱯᱟᱨᱠᱚᱢ ᱨᱮ ᱜᱤᱛᱤᱡ ᱠᱟᱛᱮᱫ ᱦᱚᱸ ᱱᱟᱯᱟᱭ ᱜᱮ ᱵᱩᱡᱷᱟᱹᱜ ᱠᱟᱱᱟ